ᱟᱞᱮ ᱟᱹᱛᱩ ᱨᱮᱫᱚ ᱯᱨᱚᱛᱷᱚᱢ ᱨᱮᱫᱚ ᱥᱚᱦᱚᱨᱟᱭ ᱦᱩᱭᱩᱜᱼᱟ ᱥᱚᱦᱚᱨᱟᱭ ᱢᱟᱱᱮ ᱥᱚᱦᱚᱨᱟᱭ ᱢᱟᱜᱽ ᱪᱟᱸᱫᱳ ᱦᱩᱭᱩᱜᱼᱟ ᱢᱟᱜᱽ ᱪᱟᱸᱫᱳ ᱞᱮ ᱥᱚᱦᱚᱨᱟᱭᱚᱜᱼᱟ ᱢᱮᱱᱠᱷᱟᱱ ᱵᱩᱫᱷ ᱦᱤᱞᱳᱜ ᱫᱤᱱ ᱱᱚᱛᱮ ᱟᱞᱮ ᱡᱮᱞᱟ ᱨᱮᱫᱚ ᱴᱤᱠᱟᱹ ᱵᱩᱴᱟᱹ ᱟᱹᱛᱩ ᱨᱮᱫᱚ ᱵᱩᱫᱷ ᱦᱤᱞᱳᱜ ᱫᱤᱱᱞᱮ ᱩᱢᱼᱟ ᱵᱩᱫᱷ ᱦᱤᱞᱳᱜ ᱞᱮ ᱩᱢᱼᱟ ᱞᱩᱠᱠᱷᱤ ᱵᱟᱨ ᱞᱮ ᱫᱟᱠᱟᱭᱟ ᱵᱚᱸᱜᱟ ᱯᱩᱡᱟᱹ ᱫᱤᱱ ᱩᱱ ᱦᱤᱞᱳᱜ ᱫᱚ ᱵᱩᱫᱷ ᱦᱤᱞᱳᱜ ᱫᱚ ᱵᱟᱹᱭᱦᱟᱹᱲ ᱨᱮᱞᱮ ᱯᱩᱡᱟᱹᱜᱼᱟ ᱟᱹᱛᱩ ᱦᱚᱲ ᱱᱤᱭᱮᱛᱮ ᱟᱨ ᱞᱚᱠᱠᱷᱤ ᱵᱟᱨ ᱦᱤᱞᱳᱜ ᱫᱚ ᱚᱲᱟᱜ ᱚᱲᱟᱜ ᱞᱮ ᱵᱚᱸᱜᱟ ᱯᱩᱡᱟᱹᱜᱼᱟ ᱢᱮᱱᱠᱷᱟᱱ ᱪᱮᱫ ᱞᱮ ᱵᱚᱸᱜᱟ ᱯᱩᱡᱟᱹᱜᱼᱟ ᱢᱤᱫᱴᱮᱱ ᱥᱤᱢ ᱞᱮ ᱯᱩᱡᱟᱹᱭᱮᱭᱟ ᱟᱨ ᱠᱷᱟᱹᱡᱟᱲᱤ ᱛᱟᱵᱮᱱ ᱠᱚᱞᱮ ᱯᱩᱡᱟᱹᱭᱟ ᱩᱱ ᱦᱤᱞᱳᱜ ᱫᱚ ᱯᱮᱲᱟ ᱯᱚᱨᱵᱷᱩ ᱠᱚ ᱦᱤᱡᱩᱜ ᱛᱟᱞᱮᱭᱟ ᱞᱚᱠᱠᱷᱤᱵᱟᱨ ᱦᱤᱞᱳᱜ ᱫᱤᱱ ᱫᱚ ᱟᱨ ᱥᱩᱠᱨᱚᱵᱟᱨ ᱦᱤᱞᱳᱜ ᱫᱚ ᱠᱷᱩᱱᱟᱹᱣ ᱟᱞᱮ ᱥᱩᱠᱚᱨ ᱵᱟᱨ ᱦᱤᱞᱳᱜ ᱫᱚ ᱠᱷᱩᱱᱴᱟᱹᱣ ᱢᱟᱱᱮ ᱢᱤᱥᱨᱟ ᱦᱚᱯᱚᱱ ᱮᱨᱟ ᱠᱚ ᱦᱤᱡᱩᱜ ᱠᱟᱱᱟ ᱞᱚᱠᱠᱷᱤ ᱵᱟᱨ ᱦᱤᱞᱳᱜ ᱨᱮᱠᱚ ᱦᱮᱡ ᱠᱟᱱᱟ ᱥᱩᱠᱨᱚ ᱵᱟᱨ ᱦᱤᱞᱳᱜ ᱫᱚ ᱧᱩᱭᱟᱞᱮ ᱡᱚᱢ ᱟᱞᱮ ᱨᱟᱹᱥᱠᱟᱹᱜ ᱟᱞᱮ ᱩᱱ ᱦᱤᱞᱳᱜ ᱫᱚ ᱥᱩᱠᱨᱚ ᱵᱟᱨ ᱦᱤᱞᱳᱜ ᱫᱚ ᱟᱨ ᱥᱚᱱᱤ ᱵᱟᱨ ᱦᱤᱞᱳᱜ ᱫᱚᱞᱮ ᱡᱟᱞᱮᱭᱟ ᱡᱟᱞᱮᱭᱟ ᱢᱟᱱᱮ ᱩᱱ ᱦᱤᱞᱳᱜ ᱫᱚ ᱮᱱᱮᱡ ᱟᱨᱦᱚᱸ ᱮᱱᱮᱡ ᱩᱱ ᱦᱤᱞᱳᱜ ᱦᱚᱸ ᱡᱚᱢ ᱡᱚᱢᱟᱴ ᱨᱟᱹᱥᱠᱟᱹ ᱦᱩᱭᱩᱜᱼᱟ ᱥᱩᱠᱨᱚ ᱟᱨ ᱥᱚᱱᱤ ᱵᱟᱨ ᱟᱨ ᱥᱚᱱᱤ ᱵᱟᱨ ᱦᱤᱞᱳᱜ ᱫᱚᱞᱮ ᱡᱟᱞᱮᱭᱟ ᱟᱨ ᱟᱴᱷᱣᱟᱨ ᱦᱤᱞᱳᱜ ᱫᱚᱞᱮ ᱦᱟᱹᱠᱩ ᱠᱟᱴᱠᱚᱢ ᱠᱚᱣᱟ ᱟᱴᱷᱣᱟᱨ ᱦᱤᱞᱳᱜ ᱫᱚ ᱦᱟᱹᱠᱩ ᱩᱛᱩ ᱥᱚᱸᱜᱮ ᱫᱟᱠᱟᱞᱮ ᱡᱚᱢᱟ ᱦᱟᱹᱠᱩᱞᱮ ᱜᱚᱡ ᱠᱚᱣᱟ ᱦᱟᱹᱞᱩ ᱞᱮ ᱡᱚᱢ ᱠᱚᱣᱟ ᱩᱱ ᱦᱤᱞᱳᱜ ᱫᱚ ᱟᱴᱷᱣᱟᱨ ᱦᱤᱞᱳᱜ ᱫᱚ ᱟᱨ ᱥᱚᱢ ᱦᱤᱞᱳᱜ ᱫᱚᱞᱮ ᱥᱟᱠᱨᱟᱛᱚᱜᱼᱟ ᱩᱱ ᱦᱤᱞᱳᱜ ᱫᱚ ᱥᱟᱠᱨᱟᱛ ᱚᱲᱟᱜ ᱚᱲᱟᱜ ᱫᱟᱠᱟ ᱡᱚᱢ ᱠᱟᱛᱮᱫ ᱥᱟᱠᱨᱟᱛ ᱥᱮᱸᱫᱽᱨᱟ ᱠᱚᱲᱟ ᱜᱤᱫᱽᱨᱟᱹ ᱠᱚ ᱠᱚ ᱪᱟᱞᱟᱜᱼᱟ ᱥᱟᱠᱨᱟᱛ ᱮᱱᱟᱞᱮ ᱟᱨ ᱡᱚᱠᱷᱚᱱ ᱥᱟᱠᱨᱟᱛ ᱪᱟᱵᱟᱭᱮᱱᱟ ᱯᱮᱲᱟ ᱠᱚ ᱥᱚᱢ ᱦᱤᱞᱳᱜ ᱜᱮᱞᱮ ᱵᱤᱫᱟᱹᱭ ᱪᱟᱵᱟ ᱠᱚᱣᱟ ᱡᱚᱛᱚ ᱯᱮᱲᱟ ᱠᱚᱠᱚ ᱥᱮᱱ ᱪᱟᱵᱟᱜᱼᱟ ᱟᱨ ᱵᱟᱦᱟ ᱛᱤᱭᱳᱜᱚᱜᱼᱟ ᱵᱟᱦᱟ ᱢᱮᱱᱠᱷᱟᱱ ᱤᱭᱟᱹ ᱥᱟᱹᱨᱫᱤ ᱦᱤᱞᱳᱜ ᱵᱟᱦᱟ ᱠᱩᱱᱟᱹᱢᱤ ᱦᱤᱞᱳᱜ ᱠᱩᱱᱟᱹᱢᱤ ᱦᱤᱞᱳᱜ ᱫᱚ ᱡᱟᱦᱮᱨ ᱞᱮ ᱫᱟᱵᱽᱼᱟ ᱟᱨ ᱠᱩᱱᱟᱹᱢᱤ ᱫᱚᱥᱟᱨ ᱦᱤᱞᱳᱜ ᱞᱮ ᱯᱩᱡᱟᱹᱭᱟ ᱯᱩᱡᱟᱹᱭᱟᱞᱮ ᱠᱩᱱᱟᱹᱢᱤ ᱫᱚᱥᱟᱨ ᱦᱤᱞᱳᱜ ᱞᱮ ᱯᱩᱡᱟᱹᱭᱟ ᱡᱟᱦᱮᱨ ᱨᱮ ᱡᱟᱦᱮᱨ ᱨᱮᱞᱮ ᱯᱩᱡᱟᱹᱭᱟ ᱪᱮᱫ ᱪᱮᱫ ᱠᱚᱞᱮ ᱯᱩᱡᱟᱹᱭᱟ ᱢᱮᱱᱠᱷᱟᱱ ᱡᱟᱦᱮᱨ ᱨᱮᱢᱟ ᱜᱚᱜᱚ ᱦᱚᱲ ᱢᱟ ᱵᱟᱞᱮ ᱪᱟᱞᱟᱣ ᱜᱚᱫᱚᱜᱼᱟ ᱯᱩᱡᱟᱹ ᱴᱷᱮᱱ ᱛᱟᱣ ᱮᱱᱦᱚᱸ ᱤᱧᱫᱩᱧ ᱪᱟᱞᱟᱜ ᱜᱮᱭᱟ ᱯᱩᱡᱟᱹᱭ ᱜᱤᱭᱟᱹᱧ ᱚᱲᱟᱜ ᱨᱮ ᱤᱧ ᱦᱚᱸᱧ ᱵᱚᱸᱜᱟ ᱯᱩᱡᱟᱹᱜ ᱠᱟᱱᱟ ᱵᱟᱦᱟ ᱦᱤᱞᱳᱜ ᱫᱤᱱ ᱢᱮᱱᱠᱷᱟᱱ ᱠᱩᱱᱟᱹᱢᱤ ᱦᱤᱞᱳᱜ ᱫᱤᱱ ᱤᱧ ᱯᱩᱡᱟᱹᱜ ᱠᱟᱱᱟ ᱛᱳ ᱵᱟᱦᱟ ᱨᱮᱞᱮ ᱯᱩᱡᱟᱹᱭᱟ ᱢᱮᱱᱠᱷᱟᱱ ᱵᱟᱦᱟ ᱥᱟᱨᱡᱚᱢ ᱵᱟᱦᱟ ᱢᱟᱛᱠᱚᱢ ᱰᱟᱹᱨ ᱵᱟᱦᱟ ᱵᱟᱨᱱᱤ ᱵᱟᱦᱟ ᱱᱤᱭᱟᱹ ᱠᱚ ᱟᱨ ᱵᱟᱨ ᱡᱩᱨᱤ ᱯᱟᱣᱨᱟ ᱱᱩᱠᱩᱞᱮ ᱥᱳᱲᱮ ᱠᱚᱣᱟ ᱢᱮᱱᱠᱷᱟᱱ ᱥᱳᱲᱮ ᱠᱟᱛᱮᱫ ᱜᱚᱜᱚ ᱦᱚᱲ ᱠᱚ ᱡᱚᱛᱚ ᱦᱚᱲᱞᱮ ᱡᱚᱢᱼᱟ ᱵᱟᱦᱟ ᱨᱮᱫᱚ ᱟᱨ ᱡᱚᱢ ᱠᱟᱛᱮᱫ ᱵᱟᱦᱟ ᱨᱮᱫᱚ ᱮᱱᱮᱡᱚᱜ ᱜᱮᱭᱟᱞᱮ ᱢᱮᱱᱠᱷᱟᱱ ᱮᱱᱮᱡᱚᱜᱼᱟᱠᱚ ᱵᱟᱠᱚ ᱮᱱᱮᱡᱚᱜᱼᱟ ᱢᱮᱱᱠᱷᱟᱱ ᱤᱧ ᱫᱚ ᱵᱟᱦᱟᱧ ᱵᱚᱸᱜᱟᱜ ᱠᱟᱱᱛᱮ ᱤᱧᱫᱚ ᱚᱲᱟᱜ ᱨᱮ ᱤᱧᱫᱩᱧ ᱮᱱᱮᱡᱚᱜ ᱜᱮᱭᱟ ᱢᱮᱱᱠᱷᱟᱱ ᱟᱞᱮ ᱫᱚ ᱱᱚᱣᱟ ᱴᱷᱤᱠᱟᱹᱵᱩᱴᱟᱹ ᱟᱹᱛᱩ ᱨᱮ ᱵᱟᱦᱟ ᱵᱚᱸᱜᱟ ᱫᱚᱞᱮ ᱵᱚᱸᱜᱟᱭᱮᱫ ᱜᱮᱭᱟ ᱵᱟᱦᱟ ᱵᱚᱸᱜᱟᱞᱮ ᱵᱚᱸᱜᱟ ᱞᱮᱫ ᱜᱮᱭᱟ ᱵᱟᱦᱟ ᱢᱮᱱᱠᱷᱟᱱ ᱢᱤᱫᱜᱮ ᱛᱟᱦᱮᱸ ᱠᱟᱱ ᱛᱟᱞᱮᱭᱟ ᱡᱟᱦᱮᱨ ᱢᱮᱱᱠᱷᱟᱱ ᱢᱤᱫᱴᱮᱱ ᱡᱷᱟᱢᱮᱞᱟ ᱦᱩᱭ ᱞᱮᱱ ᱛᱮ ᱟᱞᱮ ᱫᱚ ᱡᱟᱦᱮᱨ ᱵᱟᱨ ᱢᱟᱺᱡᱷᱤ ᱠᱟᱱᱟᱞᱮ ᱛᱚᱵᱮ ᱟᱞᱮᱫᱚ ᱢᱟᱨᱮ ᱢᱟᱺᱡᱷᱤ ᱥᱮᱫ ᱨᱮ ᱢᱮᱱᱟᱜ ᱞᱮᱭᱟ ᱢᱮᱱᱠᱷᱟᱱ ᱟᱞᱮ ᱵᱟᱦᱟ ᱵᱟᱦᱟᱨᱮ ᱫᱚ ᱤᱱᱟᱹᱜ ᱯᱮᱲᱟ ᱯᱚᱨᱵᱷᱩ ᱠᱚ ᱵᱟᱠᱚ ᱦᱤᱡᱩᱜᱼᱟ ᱢᱮᱱᱠᱷᱟᱱ ᱚᱲᱟᱜ ᱚᱲᱟᱜ ᱦᱚᱲᱜᱮ ᱟᱫᱚ ᱮᱱᱦᱚᱸ ᱟᱲᱮᱯᱟᱥᱮ ᱠᱚᱨᱮᱱ ᱠᱚᱲᱟ ᱠᱚ ᱦᱤᱡᱩᱜᱼᱟ ᱥᱮ ᱛᱮᱧᱟᱝ ᱥᱟᱹᱜᱟᱹᱭ ᱠᱚᱠᱚ ᱦᱤᱡᱩᱜ ᱜᱮᱭᱟ ᱛᱮᱧᱟᱝ ᱛᱟᱠᱚ ᱦᱤᱞᱤ ᱛᱟᱠᱚ ᱦᱩᱞᱤ ᱜᱟᱛᱮᱜ ᱢᱮᱱᱠᱷᱟᱱ ᱨᱚᱝ ᱜᱟᱛᱮᱜ ᱛᱚᱵᱮ ᱨᱚᱝ ᱫᱚ ᱟᱵᱚ ᱫᱚ ᱵᱟᱝ ᱪᱟᱞᱟᱜ ᱛᱟᱵᱚᱱᱟ ᱟᱵᱚᱫᱚ ᱫᱟᱜ ᱵᱟᱦᱟ ᱢᱟᱱᱮ ᱵᱟᱦᱟ ᱫᱟᱜ ᱫᱟᱜ ᱠᱟᱱᱟ ᱞᱚᱥᱚᱫ ᱠᱟᱱᱟ ᱫᱟᱜ ᱛᱮ ᱫᱩᱞ ᱞᱩᱯᱷᱟᱹᱭᱮᱢ ᱢᱮᱱᱠᱷᱟᱱ ᱤᱧᱫᱚ ᱵᱚᱸᱜᱟᱧ ᱯᱩᱡᱟᱹᱜ ᱠᱟᱱᱛᱮ ᱵᱟᱦᱟᱧ ᱯᱩᱡᱟᱹᱜ ᱠᱟᱱᱛᱮ ᱤᱧᱫᱚ ᱨᱚᱝ ᱛᱮ ᱵᱟᱹᱧ ᱜᱟᱛᱮᱜᱼᱟ ᱤᱧ ᱡᱚᱛᱚ ᱦᱚᱲᱤᱧ ᱢᱮᱛᱟ ᱠᱚᱣᱟ ᱡᱮ ᱟᱵᱚ ᱫᱚ ᱫᱟᱜ ᱠᱟᱱᱟ ᱛᱚᱵᱮ ᱱᱤᱛᱚᱜ ᱫᱤᱠᱩ ᱯᱩᱥᱤ ᱠᱚ ᱦᱤᱡᱩᱜ ᱠᱟᱱᱟ ᱵᱟᱠᱚ ᱵᱩᱡᱷᱟᱹᱣ ᱮᱫᱟ ᱩᱱᱠᱩ ᱨᱚᱝ ᱛᱮᱜᱮ ᱠᱚ ᱜᱟᱛᱮᱜᱼᱟ ᱨᱚᱝ ᱛᱮᱜᱮ ᱛᱚᱵᱮ ᱨᱚᱝ ᱫᱚ ᱵᱟᱝ ᱪᱟᱞᱟᱜᱼᱟ ᱟᱵᱚᱣᱟᱜ ᱫᱚ ᱨᱚᱝ ᱫᱚ ᱵᱟᱝ ᱠᱟᱱᱟ ᱟᱵᱚ ᱫᱚ ᱫᱟᱜ ᱠᱟᱱ ᱛᱟᱵᱚᱱᱟ ᱵᱟᱦᱟ ᱠᱟᱱ ᱛᱟᱵᱚᱱᱟ ᱱᱤᱭᱟᱹ ᱱᱤᱭᱟᱹ ᱠᱟᱱ ᱛᱟᱵᱚᱱᱟ ᱵᱟᱦᱟ ᱨᱮᱫᱚ ᱟᱨ ᱱᱚᱣᱟ ᱵᱟᱦᱟ ᱫᱚ ᱯᱷᱟᱹᱜᱩᱱ ᱪᱟᱸᱫᱳ ᱞᱮ ᱵᱟᱦᱟᱜᱼᱟ ᱥᱚᱦᱚᱨᱟᱭ ᱫᱚ ᱢᱟᱜᱽ ᱪᱟᱸᱫᱚ ᱯᱷᱟᱹᱜᱩᱱ ᱪᱟᱸᱫᱚ ᱟᱨ ᱪᱟᱹᱛ ᱪᱟᱸᱫᱚ ᱫᱚ ᱟᱞᱮ ᱪᱳᱭᱛᱟᱞᱤ ᱦᱩᱭᱩᱜᱼᱟ ᱢᱮᱱᱠᱷᱟᱱ ᱟᱞᱮ ᱱᱚᱣᱟ ᱫᱤᱠᱩᱣᱟᱜ ᱪᱳᱭᱛᱟᱞᱤ ᱦᱚᱲᱟᱜ ᱫᱚ ᱵᱟᱝ ᱵᱟᱥᱚᱱᱛᱤ ᱯᱩᱡᱟᱹ ᱠᱚ ᱢᱮᱛᱟᱣᱟᱜᱼᱟ ᱫᱤᱠᱩ ᱫᱚ ᱦᱚᱲ ᱫᱚ ᱪᱳᱭᱛᱟᱞᱤ ᱯᱩᱡᱟᱹ ᱵᱟᱹᱧ ᱟᱡᱚᱢ ᱠᱟᱫᱟ ᱛᱚᱵᱮ ᱵᱟᱹᱭᱥᱟᱹᱠᱷ ᱢᱟᱥ ᱯᱟᱛᱟ ᱦᱩᱭᱩᱜᱼᱟ ᱯᱟᱛᱟ ᱯᱟᱛᱟ ᱦᱚᱸ ᱟᱹᱰᱤ ᱫᱤᱱ ᱫᱚ ᱯᱟᱛᱟ ᱦᱩᱭᱩᱜ ᱠᱟᱱ ᱛᱟᱦᱮᱱᱟ ᱱᱮᱥ ᱫᱚ ᱯᱟᱛᱟ ᱠᱚ ᱪᱟᱵᱟ ᱠᱮᱫᱟ ᱠᱚ ᱱᱮᱛᱟᱨ ᱫᱚ ᱵᱟᱝ ᱦᱩᱭᱩᱜ ᱠᱟᱱᱟ ᱱᱮᱛᱟᱨ ᱫᱚ ᱜᱟᱹᱢᱨᱟᱹ ᱠᱚ ᱤᱫᱤ ᱠᱮᱫᱟ ᱫᱤᱠᱩ ᱥᱮᱫ ᱪᱟᱞᱟᱣᱮᱱᱟ ᱡᱚᱛᱚᱜᱮ ᱢᱮᱱᱠᱷᱟᱱ ᱯᱟᱛᱟ ᱫᱚ ᱵᱟᱝ ᱦᱩᱭᱩᱜ ᱠᱟᱱᱟ ᱛᱚᱞ ᱯᱟᱛᱟ ᱛᱚᱞ ᱯᱟᱛᱟ ᱱᱤᱛᱚᱜ ᱫᱚ ᱵᱟᱝ ᱦᱩᱭᱩᱜ ᱠᱟᱱᱟ ᱢᱮᱱᱠᱷᱟᱱ ᱛᱚᱞ ᱯᱟᱛᱟ ᱡᱟᱦᱟᱸᱭ ᱯᱮ ᱧᱮᱞ ᱠᱟᱫᱟ ᱛᱚᱞ ᱯᱟᱛᱟ ᱦᱩᱭᱩᱜ ᱠᱟᱱᱟ ᱢᱮᱱᱠᱷᱟᱱ ᱥᱚᱡᱽᱱᱟ ᱯᱟᱛᱟ ᱨᱮ ᱡᱳᱲᱟ ᱰᱟᱝ ᱦᱩᱭᱩᱜᱚᱜ ᱠᱟᱱᱟ ᱡᱳᱲᱟ ᱯᱟᱛᱟ ᱢᱮᱱᱠᱷᱟᱱ ᱡᱳᱲᱟ ᱰᱟᱝ ᱯᱟᱛᱟ ᱡᱩᱫᱤ ᱯᱮ ᱡᱟᱦᱟᱸᱭ ᱯᱮ ᱧᱮᱞ ᱠᱟᱫ ᱠᱷᱟᱱ ᱡᱳᱲᱟ ᱰᱟᱝ ᱯᱟᱛᱟ ᱥᱚᱡᱽᱱᱟ ᱯᱟᱛᱟ ᱢᱮᱱᱠᱷᱟᱱ ᱱᱚᱰᱮ ᱱᱤᱭᱟᱹ ᱠᱚᱨᱮᱫ ᱯᱟᱛᱟ ᱱᱤᱭᱟᱹ ᱠᱚᱨᱮᱫ ᱯᱟᱛᱟ ᱦᱩᱭᱩᱜ ᱠᱟᱱ ᱛᱟᱦᱮᱱᱟ ᱱᱤᱛᱚᱜ ᱫᱚ ᱱᱤᱭᱟᱹ ᱠᱚᱨᱮᱜ ᱯᱟᱛᱟ ᱵᱟᱝ ᱦᱩᱭᱩᱜ ᱠᱟᱱᱟ ᱢᱮᱱᱠᱷᱟᱱ ᱱᱤᱛᱚᱜ ᱫᱚ ᱜᱟᱹᱢᱨᱟᱹ ᱫᱤᱠᱩ ᱠᱚ ᱞᱮᱠᱟ ᱪᱚᱲᱚᱠ ᱫᱤᱠᱩ ᱫᱚᱠᱚ ᱢᱮᱛᱟᱜᱼᱟ ᱪᱚᱲᱚᱠ ᱦᱚᱲ ᱫᱚᱠᱚ ᱢᱮᱛᱟᱜᱼᱟ ᱜᱟᱹᱢᱨᱟᱹ ᱯᱟᱛᱟ ᱱᱚᱣᱟ ᱜᱟᱹᱢᱨᱟᱹ ᱯᱟᱛᱟ ᱦᱩᱭᱩᱜᱚᱜ ᱠᱟᱱᱟ ᱟᱨ ᱦᱚᱲ ᱯᱟᱛᱟ ᱫᱚ ᱵᱟᱝ ᱦᱩᱭᱩᱜ ᱠᱟᱱᱟ ᱵᱟᱹᱭᱥᱟᱹᱠᱷ ᱪᱟᱸᱫᱚ ᱟᱨ ᱡᱷᱮᱸᱴ ᱢᱟᱥ ᱫᱚ ᱦᱩᱲᱩᱞᱮ ᱮᱨ ᱟᱯᱷᱚᱨᱟ ᱡᱷᱮᱸᱴ ᱟᱥᱟᱲ ᱟᱥᱟᱲ ᱤᱭᱟᱹ ᱡᱷᱮᱸᱴ ᱢᱟᱥ ᱫᱚ ᱵᱟᱞᱮ ᱟᱯᱷᱚᱨᱟ ᱡᱷᱮᱸᱴ ᱢᱟᱥ ᱫᱚ ᱯᱟᱴ ᱠᱚ ᱛᱟᱦᱮᱱᱟ ᱟᱥᱟᱲ ᱢᱟᱥᱞᱮ ᱮᱨ ᱟᱯᱷᱚᱨ ᱵᱟᱲᱟᱭᱟ ᱥᱟᱱ ᱪᱟᱸᱫᱳ ᱫᱚᱞᱮ ᱨᱚᱦᱚᱭᱟ ᱵᱷᱟᱫᱚᱨ ᱪᱟᱸᱫᱳ ᱞᱮ ᱦᱮᱲᱦᱮᱫᱼᱟ ᱟᱹᱥᱤᱱ ᱪᱟᱸᱫᱚ ᱞᱮ ᱟᱹᱥᱤᱱ ᱪᱟᱸᱫᱚᱞᱮ ᱨᱚᱦᱚᱭ ᱨᱟᱠᱟᱵᱟ ᱟᱨ ᱦᱮᱲᱦᱮᱫ ᱨᱚᱦᱚᱭ ᱨᱟᱠᱟᱵ ᱟᱞᱮ ᱟᱹᱥᱤᱱ ᱪᱟᱸᱫᱚ ᱟᱨ ᱠᱟᱨᱛᱤᱠ ᱪᱟᱸᱫᱚ ᱛᱟᱦᱮᱱᱟ ᱚᱜᱷᱨᱟᱭᱚᱱ ᱪᱟᱸᱫᱚ ᱥᱮᱫ ᱞᱮ ᱜᱮᱛᱼᱟ ᱯᱩᱥ ᱪᱟᱸᱫᱚᱞᱮ ᱨᱟᱠᱟᱵᱟ ᱯᱩᱥ ᱪᱟᱸᱫᱚᱞᱮ ᱢᱟᱜ ᱨᱟᱠᱟᱵᱟ ᱫᱟᱞ ᱪᱟᱵᱟᱭᱟᱞᱮ ᱢᱟᱜᱽ ᱪᱟᱸᱫᱚ ᱥᱚᱦᱚᱨᱟᱭ ᱫᱟᱞ ᱪᱟᱵᱟ ᱠᱟᱛᱮᱫ ᱪᱟᱣᱞᱮ ᱠᱟᱛᱮᱫ ᱥᱚᱦᱚᱨᱟᱭ ᱚᱠᱛᱚ ᱦᱮᱡ ᱮᱱ ᱛᱟᱞᱮᱭᱟ